ᱟᱞᱮ ᱫᱚ ᱟᱞᱮᱭᱟᱜ ᱞᱟᱠᱪᱟᱨ ᱢᱟᱱᱮ ᱟᱞᱮᱭᱟᱜ ᱯᱚᱨᱚᱵᱽ ᱠᱚ ᱵᱟᱞᱮ ᱯᱟᱥᱱᱟᱣᱟ ᱟᱞᱮ ᱡᱚᱜᱟᱣ ᱫᱚᱦᱚ ᱠᱟᱜ ᱟᱞᱮ ᱪᱮᱫᱟᱜ ᱠᱤ ᱟᱞᱮ ᱫᱚ ᱟᱞᱮ ᱡᱮᱢᱚᱱ ᱦᱟᱲᱟᱢ ᱦᱚᱲ ᱦᱟᱲᱟᱢ ᱵᱟ ᱛᱟᱠᱚ ᱡᱟᱠᱚ ᱪᱮᱫ ᱠᱟᱫ ᱞᱮᱭᱟ ᱡᱮ ᱦᱟᱲᱟᱢ ᱠᱚ ᱪᱮᱫ ᱠᱟᱜ ᱞᱮᱭᱟ ᱯᱚᱨᱚᱵᱽ ᱠᱚᱫᱚ ᱟᱞᱮ ᱩᱱᱠᱩ ᱦᱚᱸ ᱩᱱᱠᱩ ᱨᱮᱱ ᱦᱟᱲᱟᱢ ᱵᱟ ᱦᱟᱲᱟᱢ ᱵᱟ ᱛᱟᱠᱚ ᱪᱮᱫ ᱟᱠᱟᱫ ᱠᱚ ᱛᱟᱦᱮᱸᱫ ᱠᱚ ᱯᱚᱨᱚᱵᱽ ᱫᱚ ᱦᱩᱭᱩᱜ ᱠᱟᱱᱟ ᱥᱟᱱᱛᱟᱲ ᱥᱚᱢᱟᱡᱽ ᱨᱮ ᱢᱤᱫᱴᱮᱡ ᱯᱚᱨᱚᱵᱽ ᱢᱟᱱᱮ ᱨᱟᱹᱥᱠᱟᱹ ᱨᱟᱹᱥᱠᱟᱹ ᱫᱤᱱ ᱟᱹᱰᱤ ᱨᱟᱹᱥᱠᱟᱹ ᱫᱤᱱ ᱢᱚᱫᱽᱫᱷᱮᱨᱮ ᱵᱟᱢ ᱨᱟᱹᱥᱠᱟᱹ ᱞᱮᱠᱷᱟᱡ ᱫᱚ ᱢᱚᱸᱡᱽ ᱠᱚ ᱵᱟᱝ ᱟᱹᱭᱠᱟᱹᱜᱼᱟ ᱛᱚ ᱚᱱᱟ ᱠᱷᱟᱹᱛᱤᱨ ᱯᱚᱨᱚᱵᱽ ᱞᱮ ᱵᱮᱱᱟᱣᱟ ᱯᱚᱨᱚᱵᱽ ᱫᱚ ᱦᱩᱭᱩᱜ ᱠᱟᱱᱟ ᱟᱞᱮ ᱡᱮᱢᱚᱱ ᱵᱟᱦᱟ ᱯᱚᱨᱚᱵᱽ ᱛᱟᱨᱯᱚᱨ ᱥᱚᱦᱚᱨᱟᱭ ᱵᱟᱫᱽᱱᱟ ᱟᱭᱢᱟ ᱠᱤᱪᱷᱩ ᱯᱚᱨᱚᱵᱽ ᱢᱮᱱᱟᱜᱼᱟ ᱟᱫᱚ ᱚᱱᱟᱠᱚ ᱯᱚᱨᱚᱵᱽ ᱞᱮ ᱠᱚᱨᱟᱣᱟ ᱟᱞᱮ ᱵᱟᱞᱮ ᱯᱟᱥᱱᱟᱣᱟ ᱪᱮᱫᱟᱜ ᱡᱮ ᱟᱞᱮ ᱚᱱᱟᱠᱚ ᱯᱚᱨᱚᱵᱽ ᱟᱞᱮ ᱟᱞᱮ ᱦᱟᱲᱟᱢ ᱜᱚ ᱦᱟᱲᱟᱢ ᱵᱟ ᱦᱟᱲᱟᱢ ᱜᱚ ᱛᱟᱠᱚ ᱪᱮᱫ ᱠᱟᱜ ᱞᱮᱭᱟ ᱟᱞᱮ ᱱᱤᱭᱟᱹ ᱦᱚᱞᱮ ᱩᱫᱩᱜ ᱟᱞᱮ ᱱᱤᱭᱟᱹ ᱦᱚᱞᱮ ᱩᱫᱩᱜ ᱦᱚᱪᱚᱭᱟ ᱡᱮ ᱟᱞᱮ ᱮᱵᱟᱨ ᱛᱷᱮᱠᱮ ᱮᱵᱟᱨ ᱱᱤᱭᱟᱹ ᱠᱚ ᱟᱞᱮ ᱟᱨᱦᱚᱞᱮ ᱵᱟᱲᱦᱟᱣᱟᱞᱮ ᱢᱟᱱᱮ ᱱᱤᱭᱟᱹ ᱠᱚ ᱯᱚᱨᱚᱵᱽ ᱟᱨᱚ ᱞᱟᱹᱴᱩ ᱯᱚᱨᱚᱵᱚᱜᱼᱟᱞᱮ ᱡᱚᱛᱚ ᱦᱚᱲᱠᱚ ᱱᱤᱭᱟᱹ ᱫᱷᱟᱹᱨᱛᱨᱮᱱ ᱡᱚᱛᱚ ᱦᱚᱲ ᱠᱚ ᱵᱟᱲᱟᱭᱟᱢᱟ ᱡᱮ ᱦᱚᱲ ᱥᱚᱢᱟᱡᱽ ᱵᱚᱞᱮ ᱥᱚᱢᱟᱡᱽ ᱢᱮᱱᱟᱜᱼᱟ ᱡᱟᱦᱟᱸᱭ ᱠᱚ ᱛᱤᱱᱟᱹᱜ ᱢᱚᱸᱡᱽ ᱠᱚ ᱯᱚᱨᱚᱵᱚᱜᱼᱟ ᱤᱱᱟᱹᱞᱮ ᱩᱫᱩᱜ ᱟᱠᱚᱣᱟ ᱟᱞᱮᱦᱚᱸ ᱱᱤᱭᱟᱹᱜᱮ